ᱟᱢ ᱪᱮᱫ ᱯᱚᱨᱚᱵᱽ ᱫᱷᱚᱨᱚᱢᱟᱱ ᱟᱠᱷᱟᱲᱟ ᱨᱮᱜᱮ ᱵᱚᱸᱜᱟ ᱟᱨ ᱢᱩᱴᱷᱟᱹᱱ ᱵᱮᱱᱟᱣ ᱫᱚ ᱦᱮᱸ ᱵᱚᱸᱜᱟ ᱢᱩᱴᱷᱟᱹᱱ ᱫᱚ ᱢᱟᱱᱮ ᱡᱟᱦᱟᱱᱟᱜ ᱦᱟᱥᱟ ᱛᱮ ᱥᱮ ᱢᱟᱱᱮ ᱚᱱᱟ ᱚᱱᱠᱟ ᱫᱚ ᱵᱟᱹᱧ ᱵᱮᱱᱟᱣ ᱟᱠᱟᱫ ᱠᱚᱣᱟ ᱛᱚᱵᱮ ᱡᱮᱢᱚᱱ ᱚᱱᱟ ᱢᱟᱱᱮ ᱡᱟᱦᱟᱸᱴᱟᱜ ᱡᱮᱢᱚᱱ ᱨᱚᱵᱤᱱᱫᱨᱚ ᱡᱚᱱᱢᱚ ᱡᱚᱭᱚᱱᱛᱤ ᱥᱮ ᱡᱟᱦᱟᱱᱟᱜ ᱱᱮᱛᱟᱡᱤ ᱥᱩᱵᱷᱟᱥ ᱪᱚᱱᱫᱨᱚ ᱵᱳᱥ ᱚᱱᱠᱟᱱ ᱚᱱᱠᱟᱱ ᱩᱱᱠᱩ ᱢᱚᱦᱟᱱ ᱵᱮᱠᱛᱤ ᱠᱚᱣᱟᱜ ᱡᱚᱱᱢᱚ ᱫᱤᱱ ᱠᱚᱨᱮ ᱥᱮ ᱯᱚᱨᱚᱵᱽ ᱫᱤᱱ ᱠᱚᱨᱮ ᱫᱚ ᱢᱟᱱᱮ ᱩᱱᱠᱩᱣᱟᱜ ᱪᱷᱚᱵᱤ ᱠᱚᱫᱚ ᱥᱮ ᱢᱩᱴᱷᱟᱹᱱ ᱠᱚᱫᱚᱧ ᱟᱠᱟᱣ ᱵᱟᱲᱟᱣ ᱟᱠᱟᱫ ᱜᱮᱭᱟ ᱢᱟᱱᱮᱧ ᱢᱟᱱᱮ ᱰᱨᱚᱭᱤᱝ ᱠᱟᱹᱫᱟᱹᱧ ᱡᱟᱦᱟᱸ ᱠᱚᱨᱮ ᱟᱨ ᱥᱮ ᱚᱱᱟ ᱠᱷᱟᱛᱟ ᱠᱚᱨᱮᱧ ᱟᱠᱟᱣ ᱠᱟᱜᱼᱟ ᱠᱤᱱᱛᱩ ᱚᱱᱟ ᱛᱤ ᱛᱮᱫᱚ ᱥᱮ ᱦᱟᱥᱟ ᱛᱮᱫᱚ ᱚᱱᱠᱟ ᱫᱚ ᱵᱟᱹᱧ ᱵᱮᱱᱟᱣ ᱟᱠᱟᱫ ᱠᱚᱣᱟ ᱚᱠᱟ ᱞᱮᱠᱟ ᱛᱟᱦᱮᱸ ᱠᱟᱱᱟ ᱚᱱᱟ ᱫᱚ ᱚᱱᱟ ᱫᱚ ᱢᱟᱱᱮ ᱡᱮᱦᱮᱛᱩ ᱚᱱᱟ ᱫᱚ ᱛᱤ ᱢᱟᱱᱮ ᱦᱟᱥᱟ ᱛᱮᱫᱚ ᱵᱟᱹᱧ ᱵᱮᱱᱟᱣ ᱟᱠᱟᱫ ᱠᱚᱣᱟ ᱮᱢᱱᱤ ᱠᱷᱟᱛᱟ ᱨᱮᱜᱮᱧ ᱰᱨᱚᱭᱤᱝ ᱢᱟᱱᱮᱧ ᱟᱠᱟᱣ ᱟᱠᱟᱫ ᱠᱚᱣᱟ ᱪᱷᱟᱯᱟᱣ ᱟᱠᱟᱫ ᱠᱚᱣᱟᱧ ᱛᱚ ᱡᱟᱦᱟᱱ ᱡᱮᱦᱮᱛᱩ ᱢᱟᱱᱮ ᱦᱟᱛᱮᱨ ᱠᱟᱡᱽ ᱥᱮ ᱰᱨᱚᱭᱤᱝ ᱠᱚᱫᱚ ᱤᱧᱫᱚ ᱢᱚᱡᱽ ᱜᱮᱧ ᱟᱹᱭᱠᱟᱣᱟ ᱥᱮ ᱢᱤᱫᱴᱮᱱ ᱤᱱᱴᱟᱨᱮᱥ ᱢᱤᱫᱴᱮᱱ ᱡᱟᱭᱜᱟ ᱠᱟᱱ ᱛᱤᱧᱟᱹ ᱛᱚ ᱚᱱᱟ ᱞᱮᱠᱟᱛᱮ ᱫᱚ ᱥᱮᱱ ᱠᱟᱛᱮ ᱫᱚ ᱢᱟᱱᱮ ᱢᱚᱡᱽ ᱜᱮᱧ ᱵᱩᱡᱷᱟᱹᱣᱟ ᱡᱟᱦᱟᱸᱭ ᱡᱟᱦᱟᱸᱴᱟᱜ ᱡᱤᱱᱤᱥ ᱢᱟᱱᱮ ᱟᱜᱽᱨᱚᱦᱚ ᱥᱮ ᱢᱟᱱᱮ ᱤᱪᱪᱷᱟ ᱢᱮᱱᱟᱜ ᱛᱟᱭᱟ ᱩᱱᱤ ᱫᱚ ᱚᱱᱟ ᱫᱚ ᱟᱹᱰᱤ ᱠᱩᱥᱤ ᱛᱮᱜᱮ ᱥᱮ ᱢᱚᱱᱮ ᱠᱷᱟᱨᱥᱟᱞᱟᱜ ᱛᱮᱜᱮ ᱚᱱᱟ ᱡᱤᱱᱤᱥ ᱫᱚᱭ ᱯᱩᱨᱟᱹᱣᱟ ᱛᱚ ᱚᱱᱠᱟ ᱞᱮᱠᱟᱛᱮ ᱤᱧᱦᱚᱸ ᱢᱟᱱᱮ ᱟᱹᱰᱤ ᱩᱛᱥᱟᱦᱚ ᱥᱮ ᱚᱱᱟ ᱠᱩᱥᱤ ᱛᱮᱜᱮ ᱚᱱᱟ ᱚᱱᱟᱧ ᱩᱱᱠᱩᱣᱟᱜ ᱪᱷᱚᱵᱤ ᱠᱚᱧ ᱟᱠᱟᱣ ᱵᱟᱲᱟ ᱟᱠᱟᱫᱟ ᱛᱚ ᱵᱷᱟᱹᱜᱤ ᱜᱮᱧ ᱵᱩᱡᱷᱟᱹᱣ ᱜᱮᱭᱟ ᱢᱚᱱᱮ ᱠᱚ ᱚᱱᱟ ᱜᱮ ᱟᱭᱢᱟ ᱥᱟᱨᱦᱟᱣ